ᱯᱟᱸᱪᱚᱭ ᱢᱮ ᱯᱟᱸᱪᱚᱭ ᱢᱮ ᱫᱚ ᱦᱩᱭᱩᱜ ᱠᱟᱱᱟ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱟᱜ ᱡᱟᱱᱟᱢ ᱢᱟᱹᱦᱤᱛ ᱟᱨ ᱵᱟᱭᱤᱥᱮ ᱰᱤᱥᱮᱢᱵᱚᱨ ᱵᱟᱭᱤᱥᱮ ᱰᱤᱥᱮᱢᱵᱚᱨ ᱫᱚ ᱦᱩᱭᱩᱜ ᱠᱟᱱᱟ ᱯᱟᱹᱨᱥᱤ ᱢᱟᱦᱟ ᱟᱨ ᱥᱳᱞᱞᱳᱭ ᱵᱟᱹᱭᱥᱟᱹᱠᱷ ᱥᱳᱞᱞᱳᱭ ᱵᱟᱹᱭᱥᱟᱹᱠᱷ ᱫᱚ ᱦᱳᱭᱳᱜ ᱠᱟᱱᱟ ᱠᱚᱵᱤ ᱜᱩᱨᱩ ᱥᱟᱹᱫᱷᱩ ᱨᱟᱢᱪᱟᱸᱫᱽ ᱢᱩᱨᱢᱩ ᱟᱜ ᱡᱟᱱᱟᱢ ᱢᱟᱹᱦᱤᱛ ᱟᱨ ᱮᱜᱟᱨᱳᱭ ᱯᱷᱮᱵᱽᱨᱩᱣᱟᱨᱤ ᱫᱚ ᱦᱩᱭᱩᱜ ᱠᱟᱱᱟ ᱛᱤᱞᱠᱟᱹ ᱢᱟᱹᱡᱷᱤᱭᱟᱜ ᱡᱟᱱᱟᱢ ᱢᱟᱹᱦᱤᱛ ᱟᱨ ᱯᱟᱸᱪᱚᱭ ᱥᱮᱯᱴᱮᱢᱵᱚᱨ ᱯᱟᱸᱪᱚᱭ ᱥᱮᱯᱴᱮᱢᱵᱚᱨ ᱫᱚ ᱦᱩᱭᱩᱜ ᱠᱟᱱᱟ ᱰᱚᱠᱴᱚᱨ ᱥᱚᱨᱵᱚᱯᱚᱞᱞᱤ ᱨᱟᱫᱷᱟᱠᱨᱤᱥᱚ ᱟᱜ ᱡᱚᱱᱢᱚ ᱫᱤᱱ ᱚᱱᱟ ᱠᱚᱜᱮ